ᱱᱚᱣᱟ ᱯᱳᱞᱴᱨᱤ ᱯᱷᱟᱨᱢ ᱵᱮᱯᱟᱨ ᱮᱛᱚᱦᱚᱵ ᱞᱟᱹᱜᱤᱫ ᱛᱮ ᱢᱟᱲᱟᱝ ᱨᱮ ᱱᱤᱭᱟᱹ ᱥᱚᱪᱟᱣ ᱦᱩᱭ ᱞᱮᱱ ᱛᱟᱦᱮᱸᱫ ᱡᱮ ᱢᱤᱫᱴᱤᱡ ᱚᱲᱟᱜ ᱫᱚᱨᱠᱟᱨᱚᱜᱼᱟ ᱟᱨ ᱚᱠᱟ ᱞᱮᱠᱟᱛᱮ ᱫᱚᱨᱠᱟᱨᱚᱜᱼᱟ ᱚᱱᱟ ᱩᱭᱦᱟᱹᱨ ᱦᱩᱭᱱᱟ ᱢᱟᱲᱟᱝ ᱥᱟᱹᱛ ᱥᱟᱯᱲᱟᱣ ᱦᱩᱭᱩᱜ ᱠᱟᱱ ᱛᱟᱦᱮᱸᱫ ᱡᱮ ᱩᱭᱦᱟᱹᱨ ᱞᱮᱜᱼᱟ ᱞᱤᱧ ᱛᱟᱦᱮᱸᱫ ᱡᱮ ᱢᱤᱫᱴᱤᱡ ᱯᱳᱞᱴᱨᱤ ᱯᱷᱟᱨᱢ ᱞᱤᱧ ᱠᱷᱩᱞᱟᱹᱣᱟ ᱟᱨ ᱚᱸᱰᱮ ᱫᱚᱨᱠᱟᱨᱚᱜ ᱠᱟᱱ ᱛᱟᱦᱮᱸᱫ ᱚᱲᱟᱜ ᱢᱤᱫᱴᱤᱡ ᱚᱲᱟᱜ ᱡᱟᱭᱜᱟ ᱞᱤᱧ ᱧᱟᱢ ᱠᱮᱜᱼᱟ ᱧᱟᱢ ᱠᱟᱛᱮᱫ ᱛᱟᱭᱱᱚᱢ ᱫᱚ ᱚᱲᱟᱜ ᱡᱟᱭᱜᱟ ᱧᱟᱢ ᱠᱟᱛᱮᱫ ᱞᱤᱧ ᱛᱟᱭᱱᱚᱢ ᱫᱚ ᱚᱱᱟ ᱤᱭᱟᱹ ᱠᱚᱞᱤᱧ ᱦᱟᱛᱟᱣ ᱠᱮᱜᱼᱟ ᱢᱟᱲᱟᱝ ᱫᱚ ᱞᱤᱧ ᱚᱱᱟ ᱜᱮᱜᱮᱫᱟᱜ ᱠᱚᱞᱤᱧ ᱥᱟᱢᱟᱱ ᱠᱚᱞᱤᱧ ᱦᱟᱛᱟᱣ ᱠᱮᱜᱼᱟ ᱠᱮᱨᱤ ᱵᱮᱜᱽ ᱠᱚ ᱛᱟᱭᱱᱚᱢ ᱟᱨ ᱱᱚᱣᱟ ᱠᱟᱹᱴᱟᱹᱨᱤ ᱠᱚ ᱜᱮᱫ ᱞᱟᱹᱜᱤᱫ ᱞᱤᱧ ᱦᱟᱛᱟᱣ ᱠᱮᱜᱼᱟ ᱟᱨ ᱯᱳᱞᱴᱨᱤ ᱞᱤᱧ ᱢᱟᱜᱟᱣ ᱠᱮᱫ ᱠᱚᱣᱟ ᱤᱱᱟᱹ ᱛᱟᱭᱱᱚᱢ ᱚᱱᱟ ᱯᱳᱞᱴᱨᱤ ᱢᱟᱜᱟᱣ ᱠᱟᱛᱮ ᱟᱹᱞᱤᱧ ᱞᱤᱧ ᱜᱮᱫ ᱮᱫ ᱠᱚᱣᱟ ᱛᱟᱭᱱᱚᱢ ᱫᱚ ᱚᱱᱟ ᱥᱟᱹᱛ ᱥᱟᱯᱲᱟᱣ ᱫᱚ ᱞᱤᱧ ᱥᱟᱹᱛ ᱥᱟᱯᱲᱟᱣᱮᱱᱟ ᱟᱹᱰᱤ ᱜᱟᱱ ᱥᱟᱢᱟᱱ ᱚᱸᱰᱮ ᱠᱤᱨᱤᱧ ᱦᱩᱭᱮᱱᱟ ᱚᱲᱟᱜ ᱦᱚᱸ ᱵᱮᱱᱟᱣ ᱦᱩᱭᱮᱱᱟ ᱚᱱᱟ ᱮᱰᱵᱮᱥᱴᱟᱨ ᱠᱚᱦᱚᱸ ᱠᱤᱨᱤᱧ ᱦᱩᱭᱮᱱᱟ ᱛᱟᱨᱯᱚᱨᱮ ᱫᱟᱞᱚᱵ ᱦᱩᱭᱮᱱᱟ ᱢᱤᱫ ᱯᱟᱥᱴᱟ ᱨᱮ ᱥᱤᱢ ᱫᱚᱠᱟᱱ ᱥᱤᱢ ᱫᱚᱦᱚ ᱞᱟᱹᱜᱤᱫ ᱡᱟᱭᱜᱟ ᱵᱮᱱᱟᱣ ᱦᱩᱭᱮᱱᱟ ᱚᱱᱟ ᱠᱚ ᱫᱚᱨᱠᱟᱨ ᱮᱱᱟ ᱜᱮᱫ ᱞᱟᱹᱜᱤᱫ ᱠᱟᱹᱴᱟᱹᱨᱤ ᱦᱚᱸ ᱫᱚᱨᱠᱟᱨ ᱮᱱᱟ ᱟᱨ ᱥᱮᱛᱟᱜ ᱜᱮ ᱫᱤᱱ ᱵᱮᱨᱮᱫ ᱠᱟᱛᱮ ᱞᱤᱧ ᱵᱮᱨᱮᱫ ᱠᱟᱛᱮᱫ ᱞᱤᱧ ᱠᱷᱩᱞᱟᱹᱣ ᱠᱮᱜᱼᱟ ᱟᱴ ᱵᱟᱡᱮ ᱠᱷᱚᱱᱟᱜ ᱱᱤᱝᱠᱟᱹᱜᱮ ᱥᱟᱹᱛ ᱥᱟᱯᱲᱟᱣ ᱠᱟᱛᱮ ᱠᱚᱨᱟᱣ ᱠᱮᱜᱼᱟ ᱚᱱᱟ ᱜᱮ ᱛᱮᱦᱮᱧ ᱫᱚ ᱚᱱᱠᱟ ᱜᱮᱞᱤᱧ ᱜᱮᱫᱮᱫ ᱠᱚᱣᱟ ᱫᱤᱱ ᱜᱮ ᱱᱚᱣᱟ ᱫᱚ ᱥᱟᱹᱛ ᱥᱟᱯᱲᱟᱣ ᱠᱟᱛᱮᱫ ᱟᱹᱰᱤ ᱜᱟᱱ ᱟᱨᱦᱚᱸ ᱚᱱᱠᱟ ᱜᱮ ᱢᱮᱥᱤᱱ ᱠᱤᱨᱤᱧ ᱦᱩᱭᱮᱱᱟ ᱛᱩᱞᱟᱹᱣ ᱚᱡᱚᱱᱟᱜ ᱢᱮᱥᱤᱱ ᱦᱚᱸ ᱠᱤᱨᱤᱧ ᱦᱩᱭᱱᱟ ᱟᱨ ᱜᱮᱜᱮᱫᱟᱜ ᱠᱟᱹᱴᱟᱹᱨᱤ ᱦᱚᱸ ᱠᱤᱨᱤᱧ ᱦᱩᱭᱮᱱᱟ ᱟᱨ ᱰᱤᱡᱤᱴᱟᱞ ᱵᱟᱞᱟ ᱦᱚᱸ ᱱᱮᱛᱟᱨ ᱫᱚ ᱧᱟᱢᱚᱜ ᱠᱟᱱᱟ ᱥᱮ ᱚᱱᱟ ᱦᱚᱸ ᱠᱤᱨᱤᱧ ᱦᱩᱭᱮᱱᱟ